ᱵᱷᱟᱨᱚᱛ ᱨᱮᱱᱟᱜ ᱥᱟᱶᱟᱨ ᱥᱮᱵᱷᱟ ᱵᱮᱵᱚᱥᱛᱟ ᱟᱨ ᱮᱴᱟᱜ ᱫᱤᱥᱚᱢ ᱨᱮᱱᱟᱜ ᱥᱟᱶᱟᱨ ᱥᱮᱵᱷᱟ ᱵᱮᱵᱚᱥᱛᱟ ᱢᱤᱫ ᱞᱮᱠᱟᱱ ᱜᱮᱭᱟ ᱟᱰᱮ ᱯᱟᱥᱮ ᱨᱮᱭᱟᱜ ᱡᱟᱦᱟᱸ ᱦᱟᱥᱯᱟᱛᱟᱞ ᱟᱨ ᱠᱞᱤᱱᱤᱠ ᱠᱚ ᱧᱮᱞ ᱟᱠᱟᱫᱟ ᱚᱱᱟ ᱨᱟᱱ ᱡᱚᱛᱚ ᱜᱮ ᱴᱷᱤᱠ ᱜᱮᱠᱚ ᱧᱟᱢᱮᱫᱟ ᱨᱩᱜᱤ ᱠᱚ ᱰᱟᱠᱛᱟᱨ ᱠᱚᱦᱚᱸ ᱢᱮᱱᱟᱜ ᱠᱚᱣᱟ ᱦᱚᱥᱯᱤᱴᱟᱞ ᱠᱚᱨᱮ ᱦᱚᱸ

ᱡᱤᱞᱤᱝ ᱛᱷᱟᱨ ᱨᱮᱢᱟ ᱢᱮᱱᱟᱜ ᱜᱮ ᱦᱮᱸ ᱨᱳᱜᱤ ᱠᱚᱦᱚᱸ ᱥᱟᱯᱟ ᱥᱟᱹᱯᱤ ᱠᱚ ᱫᱚᱦᱚᱭᱮᱫ ᱠᱚᱣᱟ ᱥᱮ ᱨᱟᱱ ᱦᱚᱸ ᱴᱷᱤᱠ ᱢᱚᱛᱚ ᱠᱚ ᱧᱟᱢ ᱮᱫᱟ ᱱᱟᱦᱟ ᱥᱮ ᱩᱛᱱᱟᱹᱣ ᱞᱟᱹᱜᱤᱫ ᱛᱮ ᱱᱚᱣᱟ ᱜᱮᱧ ᱞᱟᱹᱭᱟ ᱡᱮ ᱟᱨᱚ ᱱᱟᱯᱟᱭ ᱞᱮᱠᱟ ᱨᱳᱜᱤ ᱠᱚᱠᱚ ᱧᱮᱞ ᱫᱟᱲᱮᱭᱟᱠᱚ ᱢᱟ ᱰᱟᱠᱛᱟᱨ ᱠᱚᱣᱟᱜ ᱡᱟᱛᱮ ᱱᱚᱣᱟ ᱚᱵᱷᱟᱵ ᱟᱞᱚ ᱦᱩᱭᱩᱜ ᱢᱟ ᱰᱟᱠᱛᱟᱨ ᱠᱚᱠᱚ ᱛᱟᱦᱮᱱ ᱢᱟ ᱟᱨ ᱵᱮᱰ ᱠᱚ ᱦᱚᱸ ᱠᱚ ᱧᱟᱢ ᱢᱟ ᱚᱱᱟ ᱟᱨ ᱱᱟᱯᱟᱭ ᱞᱮᱠᱟ ᱪᱤᱠᱤᱛᱥᱟ ᱵᱮᱵᱚᱥᱛᱷᱟ ᱠᱚ ᱧᱟᱢ ᱫᱟᱲᱮᱭᱟᱜᱼᱢᱟ